ᱥᱚᱨᱠᱟᱨ ᱴᱷᱮᱱ ᱠᱷᱚᱱ ᱢᱟᱱᱮ ᱠᱟᱹᱢᱤ ᱨᱮ ᱞᱟᱹᱠᱛᱤ ᱱᱚᱶᱟ ᱵᱤᱡᱽᱞᱤ ᱵᱟᱹᱛᱤ ᱦᱟᱛᱟᱣ ᱞᱟᱹᱜᱤᱫ ᱫᱚᱨᱠᱷᱟᱥᱛᱚ ᱢᱤᱫᱴᱮᱱ ᱮᱢ ᱦᱩᱭᱩᱜᱼᱟ ᱟᱨ ᱛᱚᱵᱮᱱᱟᱜ ᱵᱤᱡᱞᱤᱵᱟᱛᱤᱢ ᱧᱟᱢᱟ ᱟᱨ ᱚᱱᱟ ᱵᱤᱡᱽᱞᱤ ᱵᱟᱹᱛᱤ ᱫᱚ ᱢᱟᱱᱮ ᱚᱲᱟᱜ ᱫᱩᱣᱟᱹᱨᱮ ᱢᱟᱨᱥᱟᱞᱟᱭ ᱟᱨ ᱱᱚᱝᱠᱟᱱ ᱪᱟᱥᱵᱟᱥ ᱠᱚᱨᱮᱫ ᱦᱚᱸ ᱠᱟᱹᱢᱤ ᱨᱮ ᱵᱤᱡᱽᱞᱤ ᱵᱟᱹᱛᱤ ᱠᱚ ᱞᱟᱜᱟᱣᱟ ᱡᱮᱢᱚᱱ ᱥᱮᱞᱳ ᱡᱮᱢᱚᱱ ᱥᱮᱞᱳ ᱚᱱᱟ ᱵᱤᱡᱽᱞᱤ ᱵᱟᱛᱤ ᱛᱮᱜᱮ ᱫᱟᱜ ᱮᱭ ᱨᱟᱠᱟᱵᱟᱭ ᱟᱨ ᱪᱟᱥᱵᱟᱥ ᱦᱩᱭᱩᱜᱼᱟ ᱟᱨ ᱚᱱᱟ ᱵᱤᱡᱽᱞᱤ ᱵᱟᱹᱛᱤ ᱞᱳᱰ ᱥᱮᱰᱤᱝ ᱞᱮᱱᱠᱷᱟᱱ ᱟᱨ ᱡᱩᱫᱤ ᱚᱱᱟ ᱞᱳᱰ ᱥᱮᱰᱤᱝ ᱞᱮᱱᱠᱷᱟᱱ ᱵᱟᱭ ᱠᱟᱨᱮᱱ ᱚᱯᱷ ᱞᱮᱱ ᱠᱷᱟᱱ ᱛᱟᱞᱦᱮ ᱪᱟᱥᱤ ᱠᱚ ᱟᱹᱰᱤ ᱢᱩᱥᱠᱤᱞ ᱨᱮᱠᱚ ᱯᱟᱲᱟᱜᱼᱟ